ᱦᱮᱞᱳ ᱦᱮᱸ ᱟᱢ ᱥᱩᱢᱩᱱ ᱴᱮᱠᱥᱤ ᱰᱨᱟᱭᱵᱷᱟᱨ ᱮᱢ ᱞᱟᱹᱭ ᱮᱫᱟᱛᱚ ᱟᱨ ᱤᱱᱟᱹ ᱫᱤᱱ ᱦᱤᱞᱳᱜ ᱢᱟᱱᱮ ᱤᱧ ᱢᱚᱝᱜᱚᱞᱵᱟᱨ ᱫᱤᱱ ᱦᱤᱞᱳᱜ ᱤᱧ ᱫᱟᱬᱟᱱᱤᱧ ᱪᱟᱞᱟᱜ ᱞᱟᱹᱜᱤᱫ ᱛᱳ ᱟᱞᱮ ᱥᱤᱭᱟᱞᱟ ᱠᱷᱚᱡ ᱥᱤᱣᱲᱤ ᱛᱳ ᱵᱷᱟᱲᱟ ᱛᱤᱱᱟᱹᱜ ᱮᱢ ᱦᱟᱛᱟᱣᱟ ᱪᱷᱚ ᱥᱚ ᱴᱟᱠᱟ ᱥᱮ ᱵᱟᱨᱚᱥᱚ ᱴᱟᱠᱟ ᱡᱚᱫᱤ ᱢᱚᱝᱜᱚᱞᱵᱟᱨ ᱫᱤᱱ ᱥᱚᱢᱚᱭ ᱢᱮᱱᱟ ᱛᱟᱢᱟ ᱛᱟᱦᱞᱮ ᱟᱞᱮ ᱟᱹᱛᱩ ᱥᱤᱭᱟᱞᱟ ᱨᱮᱢ ᱟᱹᱜᱩᱭᱟ